ᱰᱤᱡᱤᱴᱟᱞ ᱵᱤᱨᱤᱫ ᱵᱟᱵᱚᱫ ᱤᱧᱟᱹᱜ ᱩᱭᱦᱟᱹᱨ ᱫᱚ ᱟᱹᱰᱤ ᱱᱟᱯᱟᱭ ᱜᱮᱧ ᱢᱚᱱᱮᱭᱟ ᱱᱚᱶᱟ ᱵᱤᱨᱤᱫ ᱜᱮ ᱱᱮᱛᱟᱨ ᱫᱚ ᱟᱹᱰᱤ ᱩᱥᱟᱹᱨᱟ ᱛᱮ ᱫᱤᱥᱚᱢ ᱵᱮᱱᱟᱣ ᱨᱮᱭᱟᱜ ᱜᱚᱲᱚᱭ ᱮᱢ ᱮᱫᱟ ᱱᱚᱶᱟ ᱵᱤᱨᱤᱫ ᱛᱟᱞᱟᱛᱮ ᱦᱚᱲ ᱠᱚᱫᱚ ᱟᱹᱰᱤ ᱞᱮᱠᱟᱱ ᱥᱩᱵᱤᱫᱷᱟ ᱠᱚ ᱧᱟᱢ ᱮᱫᱟ ᱟᱹᱰᱤ ᱠᱚᱢ ᱚᱠᱛᱚ ᱢᱩᱫᱽᱨᱮ ᱡᱟᱦᱟᱱ ᱠᱟᱹᱢᱤ ᱜᱮ ᱯᱩᱨᱟᱹᱜ ᱠᱟᱱᱟ